ᱥᱟᱱᱛᱟᱲ ᱛᱮ ᱚᱞ ᱚᱠᱛᱚ ᱥᱮ ᱨᱚᱲ ᱚᱠᱛᱚ ᱡᱟᱦᱟᱱᱟᱜ ᱚᱥᱩᱵᱤᱫᱷᱟ ᱫᱚ ᱵᱟᱹᱧ ᱥᱟᱢᱟᱝ ᱟᱠᱟᱫᱟ ᱵᱟᱹᱧ ᱥᱟᱢᱟᱝ ᱟᱠᱟᱫᱟ ᱚᱱᱟᱛᱮ ᱥᱟᱱᱛᱟᱲᱤ ᱛᱮ ᱟᱢ ᱡᱩᱫᱤ ᱵᱩᱴᱟᱹ ᱵᱩᱴᱟᱹ ᱵᱩᱴᱟᱹ ᱵᱩᱴᱟᱹ ᱡᱩᱫᱤᱢ ᱵᱟᱰᱟᱭᱟ ᱮᱱᱠᱷᱟᱱ ᱫᱚ ᱚᱱᱟ ᱚᱞ ᱨᱮ ᱥᱮ ᱚᱞ ᱨᱮ ᱫᱚ ᱪᱮᱫ ᱦᱚᱸ ᱮᱸᱴᱠᱮᱴᱚᱬᱮ ᱫᱚ ᱵᱟᱭ ᱦᱤᱡᱩᱜᱼᱟ ᱡᱮᱢᱚᱱ ᱦᱩᱭᱱᱟ ᱠᱤᱪᱷᱩ ᱜᱟᱱ ᱫᱚ ᱵᱩᱴᱟᱹ ᱵᱩᱴᱟᱹ ᱵᱟᱠᱚ ᱵᱟᱲᱟᱭ ᱧᱟᱢ ᱟᱠᱟᱫᱼᱟ ᱮᱱᱠᱷᱟᱱ ᱫᱚ ᱚᱱ ᱚᱱᱠᱟᱱ ᱥᱚᱢᱚᱭ ᱴᱷᱤᱠᱟᱹ ᱵᱩᱴᱟᱹ ᱵᱟᱠᱚ ᱵᱟᱲᱟᱭ ᱧᱟᱢ ᱠᱟᱜᱼᱟ ᱡᱮ ᱢᱩ ᱴᱩᱰᱟᱹᱜ ᱚᱠᱟᱨᱮ ᱞᱟᱜᱟᱜᱼᱟ ᱜᱟᱹᱦᱞᱟᱹ ᱴᱩᱰᱟᱹᱜ ᱚᱠᱟᱨᱮ ᱞᱟᱜᱟᱜᱼᱟ ᱢᱩ ᱜᱟᱹᱦᱞᱟᱹ ᱚᱠᱟᱨᱮ ᱞᱟᱜᱟᱜᱼᱟ ᱚᱦᱚᱫ ᱚᱠᱟᱨᱮ ᱞᱟᱜᱟᱜᱼᱟ ᱟᱨ ᱡᱩᱫᱤ ᱵᱩᱴᱟᱹ ᱵᱩᱴᱟᱹ ᱵᱟᱠᱚ ᱵᱟᱲᱟᱭᱟ ᱮᱱᱠᱷᱟᱱ ᱫᱚ ᱚᱱ ᱚᱱᱠᱟᱱ ᱥᱚᱢᱚᱭ ᱨᱮᱫᱚ ᱚᱞ ᱟᱨ ᱨᱚᱲ ᱨᱮ ᱫᱚ ᱮᱸᱴᱠᱮᱴᱚᱬᱮ ᱦᱮᱡ ᱫᱟᱲᱮᱭᱟᱜᱼᱟ ᱥᱟᱱᱛᱟᱲᱤ ᱨᱮ ᱢᱮᱱᱠᱷᱟᱱ ᱡᱩᱫᱤ ᱤᱧ ᱵᱩᱴᱟᱹ ᱵᱩᱴᱟᱹ ᱤᱧ ᱪᱮᱫ ᱠᱟᱜᱼᱟ ᱮᱱᱠᱷᱟᱱ ᱨᱚᱲ ᱟᱨ ᱚᱞ ᱨᱮᱫᱚ ᱩᱱᱟᱹᱜ ᱮᱸᱴᱠᱮᱴᱚᱬᱮ ᱫᱚ ᱵᱟᱭ ᱦᱤᱡᱩᱜᱼᱟ ᱠᱤᱪᱷᱩᱜᱟᱱ ᱚᱣᱟᱨᱰ ᱢᱮᱱᱟᱜᱼᱟ ᱡᱟᱦᱟᱸ ᱚᱦᱚᱫ ᱞᱟᱜᱟᱣ ᱨᱮ ᱟᱹᱰᱤ ᱮᱸᱴᱠᱮᱴᱚᱬᱮ ᱦᱤᱡᱩᱜᱼᱟ ᱴᱩᱰᱟᱹᱜ ᱞᱟᱜᱟᱣ ᱠᱚᱨᱮᱫ ᱦᱚᱸ ᱮᱸᱴᱠᱮᱴᱚᱬᱮ ᱠᱚ ᱢᱮᱱᱮᱫ ᱛᱟᱦᱮᱱ ᱞᱮᱠᱤᱱ ᱚᱱᱟ ᱞᱟᱹᱜᱤᱫ ᱫᱚ ᱠᱷᱚᱸᱫᱽᱨᱚᱱ ᱡᱩᱫᱤ ᱟᱢ ᱠᱷᱚᱸᱫᱽᱨᱚᱱ ᱟᱢ ᱮᱱᱠᱷᱟᱱ ᱚᱱᱟᱦᱚᱸ ᱟᱢ ᱵᱩᱴᱟᱹ ᱜᱚᱴᱟ ᱪᱮᱫ ᱫᱟᱲᱮᱭᱟᱜᱼᱟ ᱟᱨ ᱵᱩᱴᱟᱹ ᱵᱩᱴᱟᱹᱢ ᱞᱟᱹᱭ ᱫᱟᱲᱮᱭᱟᱜᱼᱟ ᱟᱨ ᱚᱞ ᱦᱚᱸᱢ ᱫᱟᱲᱮᱭᱟᱜᱼᱟ ᱟᱨ ᱨᱚᱲ ᱦᱚᱸᱢ ᱫᱟᱲᱮᱭᱟᱜᱼᱟ ᱥᱟᱱᱛᱟᱲᱤ ᱛᱮᱫᱚ ᱩᱱᱟᱹᱜ ᱚᱞ ᱦᱚᱸ ᱵᱟᱭ ᱟᱸᱴᱟ ᱟᱨ ᱚᱞ ᱵᱟᱭ ᱟᱴᱟ ᱡᱩᱫᱤ ᱟᱢ ᱯᱩᱨᱟᱹ ᱯᱩᱨᱤ ᱪᱮᱫ ᱠᱟᱜ ᱠᱷᱟᱱ ᱫᱚ ᱱᱟᱯᱟᱭ ᱛᱮᱜᱮ ᱚᱞ ᱦᱚᱸᱢ ᱫᱟᱲᱮᱭᱟᱜᱼᱟ ᱟᱨ ᱨᱚᱲ ᱦᱚᱸᱢ ᱫᱟᱲᱮᱭᱟᱜᱼᱟ